ᱦᱮᱞᱳ ᱟᱢ ᱫᱚ ᱨᱟᱱᱟ ᱦᱳᱴᱮᱞ ᱨᱮᱱ ᱢᱟᱞᱤᱠ ᱛᱚ ᱤᱧ ᱤᱭᱟᱹ ᱦᱳᱴᱮᱞ ᱨᱮ ᱡᱚᱢᱟᱜ ᱵᱟᱯᱞᱟ ᱚᱲᱟᱜ ᱞᱟᱹᱜᱤᱫ ᱞᱟᱜᱟᱣᱤᱧ ᱠᱟᱱᱟ ᱟᱫᱚ ᱛᱤᱱᱟᱹᱜ ᱠᱟᱛᱮᱫ ᱯᱞᱮᱴᱮᱢ ᱟᱠᱷᱨᱤᱧᱮᱫᱟ ᱯᱚᱧᱪᱟᱥ ᱯᱞᱮᱴ ᱜᱟᱱᱮᱧ ᱦᱟᱛᱟᱣᱟ ᱦᱮᱸ ᱟᱫᱚ ᱚᱱᱟ ᱠᱤᱪᱷᱩ ᱪᱷᱟᱲᱮᱢ ᱮᱢ ᱫᱟᱲᱮᱭᱟᱹᱧᱟᱹ ᱦᱮᱸ ᱡᱮ ᱮᱠᱥᱚ ᱴᱟᱠᱟ ᱵᱟᱝ ᱦᱩᱭᱩᱜ ᱛᱟᱢᱟ ᱛᱟᱞᱦᱮ ᱠᱷᱟᱱ ᱫᱚ ᱯᱚᱧᱪᱟᱥ ᱴᱟᱠᱟ ᱠᱟᱛᱮᱫ ᱤᱧᱟᱹᱧ ᱢᱮ ᱦᱮᱸ ᱴᱷᱤᱠ ᱜᱮᱭᱟ ᱛᱟᱦᱚᱞᱮ ᱟᱫᱚ ᱤᱧ ᱫᱚ ᱯᱷᱟᱜᱩᱱ ᱠᱩᱲᱤ ᱫᱤᱱ ᱨᱮ ᱵᱟᱯᱞᱟ ᱦᱩᱭᱩᱜ ᱠᱟᱱ ᱛᱤᱧᱟ ᱦᱮᱸ ᱤᱱᱟᱹᱫᱤᱱ ᱛᱮ ᱤᱫᱤᱭᱟᱹᱧ ᱪᱷᱟᱲᱮᱢ ᱤᱢᱟᱹᱧᱟ